ᱱᱤᱦᱟᱨ ᱥᱩᱱᱩᱢ ᱡᱚᱛᱚ ᱦᱚᱲ ᱠᱚ ᱵᱮᱵᱚᱦᱟᱨ ᱛᱟᱦᱮᱸᱱᱟ ᱟᱨ ᱡᱚᱛᱚ ᱦᱚᱲ ᱱᱤᱦᱟᱨ ᱥᱩᱱᱩᱢ ᱜᱮᱠᱚ ᱦᱟᱛᱟᱣᱟ ᱛᱳ ᱩᱱᱠᱩ ᱧᱮᱞ ᱛᱮ ᱤᱧ ᱦᱚᱸ ᱱᱤᱦᱟᱨ ᱥᱩᱱᱩᱢ ᱤᱧ ᱦᱟᱛᱟᱣᱟᱠᱟᱫᱼᱟ ᱟᱨ ᱱᱤᱦᱟᱨ ᱥᱩᱱᱩᱢ ᱵᱮᱵᱚᱦᱟᱨᱤᱧ ᱮᱦᱚᱵ ᱠᱮᱫᱟ ᱮᱠᱢᱟᱥ ᱫᱩ ᱢᱟᱥ ᱫᱚ ᱴᱷᱤᱠ ᱜᱮᱭᱟ ᱛᱟᱯᱚᱨᱮᱧ ᱧᱮᱞᱮᱫᱟ ᱟᱥᱛᱮ ᱟᱥᱛᱮ ᱩᱯ ᱦᱚᱸ ᱧᱩᱨᱦᱟᱹᱜ ᱠᱟᱱᱟ ᱟᱨ ᱩᱯ ᱦᱚᱸ ᱵᱟᱝ ᱡᱷᱟᱹᱞᱟᱜ ᱠᱟᱱᱟ ᱟᱨ ᱵᱚᱦᱚᱜ ᱨᱮ ᱠᱷᱩᱥᱠᱤ ᱦᱚᱸ ᱫᱚᱢᱮ ᱦᱩᱭᱩᱜ ᱠᱟᱱᱟ ᱟᱨ ᱩᱯ ᱨᱮᱱᱟᱜ ᱠᱳᱱᱳ ᱥᱞᱤᱠ ᱴᱟᱭᱤᱯ ᱵᱟᱝ ᱦᱤᱡᱩᱜ ᱠᱟᱱᱟ ᱟᱨ ᱠᱷᱚᱥ ᱠᱷᱚᱥ ᱴᱟᱭᱤᱯ ᱜᱮ ᱵᱤᱥᱤ ᱟᱨ ᱢᱤᱫ ᱫᱤᱱ ᱵᱟᱢ ᱪᱤᱨᱩᱱᱚᱜ ᱨᱮᱦᱚᱸ ᱮᱠᱫᱚᱢ ᱢᱟᱱᱮ ᱯᱚᱨᱮᱨ ᱫᱤᱱ ᱩᱯ ᱮᱛᱚ ᱧᱩᱨᱦᱟᱹᱜᱼᱟ ᱟᱨ ᱱᱤᱦᱟᱨ ᱥᱩᱱᱩᱢ ᱚᱡᱚᱜ ᱠᱟᱛᱮ ᱚᱱᱟ ᱚᱱᱟ ᱱᱤᱦᱟᱨ ᱥᱩᱱᱤᱢ ᱚᱡᱚᱜ ᱠᱟᱛᱮᱜᱮ ᱦᱩᱭ ᱟᱠᱟᱱᱟ ᱚᱱᱠᱟ ᱫᱚ ᱟᱨ ᱚᱱᱟ ᱠᱷᱟᱹᱛᱤᱨ ᱛᱮ ᱱᱤᱦᱟᱨ ᱥᱩᱱᱩᱢ ᱫᱚ ᱱᱮᱛᱟᱨ ᱵᱟᱹᱧ ᱵᱮᱵᱚᱦᱟᱨᱟ ᱱᱤᱦᱟᱨ ᱥᱩᱱᱩᱢ ᱵᱚᱫᱚᱞᱛᱮ ᱱᱟᱨᱠᱮᱞ ᱥᱩᱱᱩᱢ ᱤᱧ ᱵᱮᱵᱚᱦᱟᱨ ᱮᱫᱟ